ᱱᱚᱶᱟ ᱯᱩᱨᱵᱚ ᱵᱚᱨᱫᱷᱚᱢᱟᱱᱨᱮ ᱡᱟᱦᱟᱸ ᱠᱷᱮᱞᱳᱰ ᱡᱟᱦᱟᱸ ᱠᱚᱫᱚ ᱩᱱᱟᱹᱜ ᱫᱚ ᱵᱟᱹᱱᱩᱜᱼᱟ ᱡᱟᱜᱮ ᱮᱥᱴᱮᱰᱤᱭᱟᱢ ᱠᱚᱫᱚ ᱵᱟᱹᱱᱩᱜᱼᱟ ᱩᱱᱟᱹᱜ ᱥᱮᱬᱟ ᱮᱥᱴᱮᱰᱤᱭᱟᱢ ᱠᱚᱫᱚ ᱱᱚᱰᱮ ᱠᱷᱮᱞᱳᱰ ᱠᱷᱮᱞ ᱡᱚᱝ ᱞᱮᱠᱟ ᱡᱟᱭᱜᱟ ᱫᱚ ᱢᱮᱱᱟᱜ ᱜᱮᱭᱟ ᱫᱩᱨᱜᱟᱯᱩᱨ ᱨᱮ ᱢᱮᱱᱟᱜᱼᱟ ᱵᱚᱨᱫᱷᱚᱢᱟᱱᱨᱮ ᱢᱮᱱᱟᱜᱼᱟ ᱱᱚᱶᱟ ᱠᱚᱨᱮ ᱠᱷᱮᱞ ᱡᱚᱝ ᱡᱟᱭᱜᱟ ᱫᱚ ᱢᱮᱱᱟᱜᱼᱟ ᱩᱱᱟᱹᱜ ᱞᱟᱹᱴᱩ ᱮᱥᱴᱮᱰᱤᱭᱟᱢ ᱫᱚ ᱵᱟᱹᱱᱩᱜᱼᱟ ᱟᱨ ᱱᱚᱶᱟ ᱯᱩᱨᱵᱚ ᱵᱚᱨᱫᱷᱚᱢᱟᱱ ᱨᱮ ᱫᱟᱬᱟᱱ ᱡᱟᱭᱜᱟ ᱫᱚ ᱢᱮᱱᱟᱜᱼᱟ ᱡᱮᱢᱚᱱ ᱵᱚᱨᱫᱷᱚᱢᱟᱱ ᱜᱳᱞᱟᱯᱵᱟᱜᱽ ᱯᱟᱨᱠ ᱢᱮᱱᱟᱜᱼᱟ ᱵᱷᱟᱞᱠᱤ ᱢᱟᱪᱟᱱ ᱦᱩᱭᱮᱱᱟ ᱚᱰᱮᱸ ᱫᱟᱬᱟᱱ ᱡᱟᱭᱜᱟ ᱠᱚᱫᱚ ᱢᱮᱱᱟᱜ ᱜᱮᱭᱟ ᱟᱵᱟᱨ ᱠᱷᱮᱛᱨᱚᱯᱟᱞ ᱢᱚᱱᱫᱤᱨ ᱦᱩᱭᱮᱱᱟ ᱟᱨ ᱫᱩᱨᱜᱟᱯᱩᱨ ᱵᱮᱨᱮᱡᱽ ᱦᱩᱭᱮᱱᱟ ᱫᱟᱬᱟᱱ ᱡᱟᱭᱜᱟ ᱟᱭᱢᱟ ᱢᱮᱱᱟᱜ ᱜᱮᱭᱟ ᱱᱚᱛᱮ ᱨᱮᱫᱚ